ᱟᱞᱮ ᱩᱛᱛᱚᱨ ᱫᱤᱱᱟᱡᱽᱯᱩᱨ ᱦᱚᱱᱚᱛ ᱨᱮᱭᱟᱜ ᱢᱩᱬᱩᱫ ᱵᱤᱨᱤᱫ ᱟᱨ ᱠᱟᱹᱣᱰᱤ ᱟᱹᱨᱤ ᱪᱟᱞᱟᱣ ᱞᱮᱠᱟᱱ ᱠᱚᱫᱚ ᱟᱭᱢᱟ ᱜᱮ ᱢᱮᱱᱟᱜᱼᱟ ᱢᱮᱱᱟᱜᱼᱟ ᱡᱮᱢᱚᱱ ᱨᱟᱭᱤᱥ ᱢᱤᱞ ᱨᱟᱭᱤᱥ ᱢᱤᱞ ᱠᱚᱨᱮ ᱫᱚ ᱱᱮᱛᱟᱨ ᱡᱮ ᱨᱟᱭᱤᱥ ᱢᱤᱞ ᱨᱮ ᱮᱢᱚᱱ ᱰᱮᱵᱷᱞᱚᱯ ᱠᱟᱱᱟ ᱡᱮ ᱱᱤᱭᱟᱹ ᱰᱮᱵᱷᱞᱚᱯ ᱠᱷᱟᱹᱛᱤᱨ ᱛᱮ ᱛᱮᱦᱤᱧ ᱟᱭᱢᱟ ᱨᱚᱠᱚᱢ ᱥᱩᱡᱳᱜᱽ ᱥᱩᱵᱤᱫᱷᱟ ᱦᱩᱭ ᱟᱠᱟᱱᱟ ᱚᱱᱟ ᱨᱟᱭᱤᱥ ᱢᱤᱞ ᱨᱮ ᱟᱭᱢᱟ ᱨᱚᱠᱚᱢ ᱦᱚᱲᱠᱚ ᱠᱟᱹᱢᱤᱭᱮᱫᱟ ᱚᱸᱰᱮ ᱠᱷᱚᱡ ᱟᱭᱢᱟ ᱦᱚᱲᱟᱜ ᱤᱱᱠᱟᱢ ᱦᱩᱭᱩᱜ ᱠᱟᱱ ᱛᱟᱠᱚᱣᱟ ᱤᱱᱠᱟᱢ ᱫᱚ ᱪᱮᱫ ᱞᱮᱠᱟ ᱡᱮᱢᱚᱱ ᱱᱮᱛᱟᱨ ᱨᱟᱭᱤᱥ ᱢᱤᱞ ᱨᱮ ᱠᱚ ᱦᱩᱲᱩ ᱠᱚ ᱚᱸᱰᱮ ᱠᱚ ᱤᱫᱤᱭᱫᱟ ᱚᱸᱰᱮᱜᱮ ᱛᱤᱠᱤᱜ ᱠᱟᱱᱟ ᱚᱸᱰᱮ ᱜᱮ ᱪᱟᱣᱞᱮᱜ ᱠᱟᱱᱟ ᱟᱨ ᱚᱸᱰᱮ ᱠᱷᱚᱡ ᱜᱮᱠᱚ ᱟᱹᱜᱩᱭᱫᱟ ᱚᱲᱟᱜ ᱨᱮ ᱵᱟᱝ ᱛᱤᱸᱠᱤ ᱦᱩᱭᱩᱜ ᱠᱟᱱᱟ ᱚᱱᱮ ᱚᱱᱠᱟᱜᱮ ᱰᱮᱵᱷᱞᱚᱯ ᱦᱩᱭ ᱠᱟᱱᱟ ᱚᱱᱠᱟᱜᱮ ᱟᱞᱮ ᱩᱛᱛᱚᱨ ᱫᱤᱱᱟᱡᱽᱯᱩᱨ ᱯᱚᱱᱚᱛ ᱨᱮ ᱟᱨᱦᱚᱸ ᱟᱭᱢᱟ ᱜᱚᱴᱮᱡ ᱢᱮᱱᱟᱜᱼᱟ ᱡᱮᱢᱚᱱ ᱯᱳᱞᱴᱨᱤ ᱯᱷᱟᱨᱢ ᱱᱮᱛᱟᱨ ᱚᱸᱰᱮ ᱯᱳᱞᱴᱨᱤ ᱯᱷᱟᱨᱢ ᱜᱮ ᱢᱮᱱᱟᱜᱼᱟ ᱚᱸᱰᱮ ᱜᱮᱠᱚ ᱟᱹᱥᱩᱞᱮᱜ ᱠᱚᱣᱟ ᱯᱳᱞᱴᱨᱤ ᱥᱤᱢ ᱚᱸᱰᱮ ᱜᱮᱠᱚ ᱤᱧᱡᱮᱠᱥᱮᱱᱮᱜ ᱠᱚᱣᱟ ᱚᱸᱰᱮ ᱠᱚ ᱦᱟᱨᱟᱭᱮᱫ ᱠᱚᱣᱟ ᱟᱭᱢᱟ ᱟᱹᱰᱤ ᱰᱷᱮᱨ ᱴᱟᱠᱟ ᱦᱩᱭᱩᱜ ᱠᱟᱱ ᱛᱟᱠᱚᱣᱟ ᱚᱠᱚᱭ ᱞᱳᱱ ᱦᱟᱛᱟᱣ ᱠᱟᱛᱮᱫ ᱚᱱᱟ ᱵᱮᱵᱽᱥᱟ ᱠᱚ ᱠᱷᱩᱞᱟᱣᱮᱫᱟ ᱚᱱᱮ ᱚᱱᱠᱟ ᱛᱮᱜᱮ ᱟᱨᱛᱷᱤᱠ ᱫᱤᱠᱮ ᱤᱱᱠᱟᱢ ᱨᱮᱱᱟᱜ ᱴᱟᱠᱟ ᱯᱚᱭᱥᱟ ᱵᱮᱱᱟᱣ ᱨᱮᱱᱟᱜ ᱠᱚ ᱵᱩᱫᱽᱫᱷᱤ ᱠᱚ ᱯᱨᱚᱭᱳᱜᱽ ᱠᱟᱜᱼᱟ